ᱦᱮᱸ ᱦᱮᱞᱳ ᱦᱮᱸ ᱦᱳᱭ ᱦᱳᱭ ᱟᱹᱞᱤᱧ ᱜᱮ ᱚ ᱠᱳᱪ ᱜᱚᱢᱠᱮ ᱦᱚᱸ ᱦᱚᱸ ᱦᱮᱸ ᱯᱨᱮᱠᱴᱤᱥ ᱠᱚᱫᱚ ᱱᱤᱛᱚᱜ ᱪᱟᱞᱟᱜ ᱠᱟᱱ ᱜᱮᱭᱟ ᱢᱳᱴᱟᱢᱩᱴᱤ ᱦᱳᱭ ᱦᱳᱭ ᱦᱳᱭ ᱟᱫᱚ ᱟᱪᱪᱷᱟ ᱴᱷᱤᱠ ᱜᱮᱭᱟ ᱯᱨᱮᱠᱴᱤᱥ ᱢᱟ ᱚᱱᱠᱟ ᱢᱟ ᱟᱹᱞᱤᱧᱟᱜ ᱢᱟ ᱫᱤᱱᱜᱮ ᱪᱟᱞᱟᱜ ᱠᱟᱱᱟ ᱟᱨ ᱢᱟᱱᱮ ᱥᱮᱛᱟᱜ ᱫᱚ ᱱᱦᱟᱸᱜ ᱫᱤᱱ ᱜᱮᱞᱤᱧ ᱯᱨᱮᱠᱴᱤᱥᱮᱫᱼᱟ ᱟᱹᱞᱤᱧ ᱫᱚ ᱦᱮᱸᱥᱮ ᱦᱳᱭ ᱦᱚᱸ ᱦᱚᱸ ᱪᱟᱞᱟᱣ ᱠᱟᱛᱮᱫ ᱟᱫᱚ ᱚᱱᱠᱟ ᱫᱚ ᱟᱹᱭᱩᱵ ᱵᱮᱲᱟ ᱜᱮ ᱢᱤᱫ ᱰᱚᱸᱰᱮᱠ ᱚᱰᱚᱠ ᱦᱩᱭ ᱟᱹᱞᱤᱧᱟ ᱥᱚᱢᱚᱭ ᱡᱩᱫᱤ ᱵᱮᱱ ᱢᱮᱱ ᱮᱫ ᱠᱷᱟᱱ ᱫᱚ ᱟᱫᱚ ᱚᱱᱠᱟ ᱢᱤᱫ ᱴᱷᱮᱱ ᱯᱨᱮᱠᱴᱤᱥ ᱦᱩᱭᱩᱜ ᱟᱥᱮ ᱪᱮᱫ ᱚ ᱦᱚᱸ ᱦᱚᱸ ᱟᱪᱪᱷᱟ ᱦᱚᱸ ᱦᱚᱸ ᱟᱪᱪᱷᱟ ᱮᱱᱠᱷᱟᱱ ᱛᱤᱥ ᱠᱷᱚᱱ ᱦᱟᱸᱜ ᱵᱚᱱ ᱯᱨᱮᱠᱴᱤᱥᱟ ᱚᱱᱟᱫᱚ ᱦᱚᱸ ᱦᱚᱸ ᱦᱳᱭ ᱚᱱᱟᱜᱮ ᱛᱟᱦᱞᱮ ᱠᱷᱟᱱ ᱦᱚᱸ ᱦᱳᱭ ᱦᱚᱸ ᱴᱷᱤᱠ ᱜᱮᱭᱟ ᱟᱹᱞᱤᱧ ᱫᱚ ᱨᱮᱵᱮᱱ ᱨᱮᱜᱮ ᱢᱮᱱᱟᱜ ᱞᱤᱧᱟ ᱟᱫᱚ ᱮᱱᱠᱷᱟᱱ ᱯᱨᱮᱠᱴᱤᱥ ᱜᱮ ᱛᱤᱥ ᱠᱷᱚᱱ ᱵᱚᱱ ᱯᱨᱮᱠᱴᱤᱥᱟ ᱮᱱᱠᱷᱟᱱ ᱡᱚᱛᱚ ᱞᱟᱹᱭ ᱵᱟᱲᱟ ᱠᱟᱛᱮᱫ ᱚᱱᱟ ᱡᱚᱛᱚ ᱞᱟᱹᱭ ᱵᱟᱲᱟ ᱟᱞᱮᱵᱤᱱ ᱟᱨ ᱤᱱᱟᱹ ᱯᱚᱨᱮ ᱚᱠᱟ ᱢᱚᱭᱫᱟᱱ ᱨᱮᱵᱚᱱ ᱯᱨᱮᱠᱴᱤᱥᱟ ᱤᱱᱟᱹ ᱯᱚᱨᱮ ᱱᱤᱛᱚᱜ ᱦᱟᱸᱜ ᱥᱚᱢᱚᱭ ᱠᱷᱮᱞ ᱠᱚᱦᱚᱸ ᱦᱟᱸᱜ ᱟᱹᱰᱤᱜᱟᱱ ᱴᱩᱨᱱᱟᱢᱮᱱᱴ ᱠᱚᱦᱚᱸ ᱦᱟᱸᱜ ᱮᱦᱚᱵᱚᱜᱼᱟ ᱦᱟᱸᱜ ᱦᱚᱸ ᱦᱚᱸ ᱢᱤᱫ ᱜᱷᱟᱹᱲᱤᱡ ᱱᱳᱵᱷᱟᱱᱰᱟᱨ ᱞᱤᱜᱽ ᱦᱚᱛᱚ ᱦᱟᱸᱜ ᱱᱚᱰᱮ ᱵᱚᱪᱷᱚᱨ ᱜᱮ ᱯᱨᱟᱭᱤᱡᱽ ᱵᱚᱱ ᱧᱟᱢ ᱠᱟᱜ ᱟᱵᱚ ᱢᱟ ᱟᱪᱪᱷᱟ ᱴᱷᱤᱠ ᱜᱮᱭᱟ ᱦᱮᱸ ᱛᱚ ᱡᱟᱣ ᱠᱷᱚᱱᱜᱮ ᱱᱚᱰᱮ ᱢᱟ ᱟᱵᱚ ᱵᱚᱱ ᱟᱹᱜᱩ ᱵᱟᱲᱟ ᱤᱭᱟᱹ ᱠᱟᱯ ᱵᱚᱱ ᱧᱟᱢ ᱠᱟᱜ ᱜᱮᱭᱟ ᱱᱮᱥ ᱦᱚᱸ ᱢᱟᱱᱮ ᱛᱟᱭᱚᱢ ᱫᱚ ᱵᱟᱵᱚᱱ ᱛᱟᱭᱚᱢᱚᱜᱼᱟ ᱦᱟᱸᱜ ᱦᱳᱭ ᱢᱮᱦᱱᱚᱛ ᱱᱮᱥ ᱦᱚᱸᱵᱚᱱ ᱢᱮᱦᱱᱚᱛ ᱜᱮᱭᱟ ᱦᱟᱸᱜ ᱟᱨ ᱱᱮᱥ ᱦᱟᱸᱜ ᱟᱹᱞᱤᱧ ᱥᱮᱞᱮᱫ ᱨᱮᱜᱮ ᱢᱮᱱᱟᱜ ᱞᱤᱧᱟ ᱟᱨ ᱡᱳᱨ ᱟᱠᱟᱫ ᱜᱮᱭᱟᱞᱤᱧ ᱢᱚᱱᱮ ᱫᱚ ᱢᱟᱱᱮ ᱵᱟᱹᱞᱤᱧ ᱠᱷᱟᱴᱚ ᱠᱟᱜᱼᱟ ᱱᱮᱥ ᱢᱟ ᱦᱚᱸ ᱦᱚᱸ ᱴᱷᱤᱠ ᱜᱮᱭᱟ ᱦᱟᱸᱜ